ᱥᱟᱱᱛᱟᱲᱤ ᱯᱟᱹᱨᱥᱤᱛᱮ ᱤᱧ ᱵᱷᱮᱱᱛᱟ ᱠᱟᱛᱷᱟ ᱥᱮ ᱢᱮᱱᱠᱟᱛᱷᱟ ᱵᱟᱱᱟᱨ ᱜᱤᱧ ᱠᱩᱥᱤᱭᱟᱜᱼᱟ ᱛᱚᱵᱮ ᱵᱷᱮᱱᱛᱟ ᱠᱟᱛᱷᱟ ᱠᱚᱫᱚ ᱦᱩᱭᱩᱜ ᱠᱟᱱᱟ ᱡᱟᱦᱟᱸ ᱵᱷᱮᱱᱛᱟ ᱠᱟᱛᱷᱟ ᱫᱚ ᱥᱚᱡᱷᱮᱛᱮ ᱵᱟᱝ ᱵᱩᱡᱷᱟᱹᱣ ᱠᱟᱛᱮᱫ ᱠᱟᱛᱷᱟ ᱠᱚ ᱠᱟᱱᱟ ᱡᱟᱦᱟᱸ ᱫᱚ ᱟᱹᱪᱩᱨ ᱠᱟᱛᱮᱫ ᱠᱟᱛᱷᱟ ᱠᱚᱵᱚᱱ ᱨᱚᱲ ᱮᱫᱟ ᱥᱮᱵᱚᱱ ᱞᱟᱹᱭ ᱮᱫᱟ ᱦᱟᱹᱛᱤ ᱵᱤᱞᱤ ᱢᱟᱱᱮ ᱴᱟᱢᱟᱠ ᱞᱩᱛᱩᱨ ᱚᱝ ᱠᱟᱭ ᱢᱟᱱᱮ ᱞᱟᱹᱭ ᱵᱩᱡᱷᱟᱹᱣ ᱟᱭ ᱚᱛ ᱩᱴᱟᱹ ᱢᱟᱱᱮ ᱥᱩᱠᱨᱤ ᱟᱨ ᱛᱟᱲᱟᱢ ᱜᱟᱸᱱᱰᱮ ᱢᱟᱱᱮ ᱢᱟᱨᱟᱝ ᱠᱩᱲᱤ ᱛᱟᱦᱮᱸᱱᱛᱮ ᱦᱩᱰᱤᱧ ᱠᱩᱲᱤ ᱡᱟᱣᱟᱭ ᱟᱨ ᱢᱮᱱᱠᱟᱛᱷᱟ ᱠᱚᱫᱚ ᱦᱩᱭᱩᱜ ᱠᱟᱱᱟ ᱛᱟᱦᱮᱱ ᱨᱮᱫᱚ ᱦᱟᱴᱟᱜ ᱦᱟᱴᱟᱜ ᱵᱟᱝ ᱨᱮᱢᱟ ᱵᱟᱴᱟᱜ ᱵᱟᱴᱟᱜ ᱚᱱᱟ ᱫᱤᱱᱟᱹᱢ ᱦᱤᱞᱳᱜ ᱠᱩᱢᱵᱽᱲᱩ ᱢᱚᱬᱮ ᱢᱟᱦᱟ ᱨᱮᱢ ᱥᱟᱵᱚᱜ ᱜᱮᱭᱟ ᱯᱩᱸᱛᱷᱤ ᱠᱷᱚᱱᱫᱚ ᱛᱷᱩᱛᱤ ᱜᱮ ᱥᱚᱨᱮᱥᱟ ᱱᱤᱭᱟᱹ ᱠᱚ ᱢᱮᱱᱠᱟᱛᱷᱟ ᱠᱚᱫᱚ ᱡᱟᱦᱟᱸ ᱥᱚᱢᱚᱭ ᱡᱮᱴᱟ ᱡᱮᱴᱟ ᱜᱷᱚᱴᱟᱜᱼᱟ ᱥᱮᱭ ᱥᱚᱢᱚᱭ ᱨᱮᱭᱟᱜ ᱥᱮᱭ ᱠᱟᱛᱷᱟ ᱠᱚᱠᱚ ᱞᱟᱹᱭᱼᱟ